ᱚᱱᱠᱟᱱ ᱢᱩᱨᱛᱤ ᱠᱚᱫᱚ ᱤᱧᱫᱚ ᱵᱟ ᱧ ᱵᱮᱱᱟᱣ ᱟᱠᱟᱫᱟ ᱚᱱᱟᱛᱮ ᱤᱧᱫᱚ ᱚᱱᱟ ᱠᱚᱨᱮ ᱫᱚ ᱚᱱᱟ ᱟᱱᱟᱴ ᱨᱮᱫᱚ ᱵᱟ ᱧ ᱥᱟᱢᱟᱝ ᱟᱠᱟᱱᱟ